ᱞᱟᱠᱪᱟᱨ ᱥᱮᱨᱣᱟ ᱡᱚᱜᱟᱣ ᱫᱚᱦᱚᱭ ᱞᱟᱹᱜᱤᱫ ᱛᱮᱫᱚ ᱟᱵᱚ ᱟᱫᱤᱢ ᱠᱚ ᱢᱤᱫᱩᱜ ᱦᱩᱭᱩᱜᱼᱟ ᱡᱟᱦᱟᱱᱟᱜ ᱜᱮ ᱟᱫᱚᱜ ᱠᱟᱱᱟ ᱮᱱᱮᱡ ᱥᱮᱨᱮᱧ ᱞᱮᱜᱽᱞᱟᱠᱪᱟᱨ ᱱᱮᱛᱟᱨ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱚᱱᱟ ᱠᱚ ᱦᱤᱲᱤᱧ ᱪᱟᱵᱟᱭᱮᱫᱼᱟ ᱟᱫᱚ ᱚᱱᱟ ᱠᱚ ᱞᱟᱹᱭᱟᱠᱚ ᱦᱩᱭᱩᱜᱼᱟ ᱡᱮ ᱱᱚᱣᱟ ᱨᱮᱫᱚ ᱠᱚ ᱱᱚᱝᱠᱟᱭᱟ ᱦᱟᱱᱟ ᱨᱮᱫᱚ ᱠᱚ ᱦᱟᱱᱠᱟᱭᱟ ᱱᱤᱛᱳᱜ ᱫᱚ ᱚᱱᱟ ᱠᱚᱫᱚ ᱟᱫ ᱪᱟᱵᱟ ᱦᱟᱠᱟᱱᱟ ᱟᱨ ᱟᱫᱚᱜ ᱠᱟᱱᱟ ᱚᱱᱟᱨᱮ ᱢᱤᱫᱩᱜ ᱟᱹᱰᱤ ᱞᱟᱹᱠᱛᱤᱭᱟᱱᱟ ᱟᱨ ᱞᱟᱹᱭ ᱪᱮᱫ ᱦᱚᱸ ᱟᱹᱰᱤ ᱫᱚᱨᱠᱟᱨᱟ ᱵᱟᱝ ᱞᱟᱹᱭ ᱵᱟᱝ ᱥᱚᱫᱚᱨ ᱞᱮᱠᱷᱟᱱ ᱚᱱᱟ ᱪᱮᱫ ᱦᱚᱸ ᱵᱟᱭ ᱜᱟᱱᱚᱜᱼᱟ ᱦᱟᱲᱟᱢ ᱵᱩᱲᱦᱤ ᱠᱚᱴᱷᱮᱱ ᱠᱷᱚᱱ ᱦᱚᱸ ᱟᱹᱰᱤ ᱱᱟᱯᱟᱭ ᱱᱟᱯᱟᱭ ᱫᱟᱢᱟᱱ ᱫᱟᱢᱟᱱ ᱠᱟᱛᱷᱟ ᱠᱚ ᱢᱮᱱᱟᱜᱼᱟ ᱟᱠᱚᱴᱷᱮᱱ ᱟᱹᱨᱤᱪᱟᱹᱞᱤ ᱠᱚ ᱟᱹᱰᱤ ᱱᱟᱯᱟᱭ ᱱᱟᱯᱟᱭ ᱠᱚ ᱵᱟᱰᱟᱭᱟ ᱩᱱᱠᱩ ᱴᱷᱮᱱ ᱠᱷᱚᱱ ᱛᱩᱢᱟᱹᱞ ᱠᱟᱛᱮᱫ ᱱᱟᱦᱟᱜ ᱨᱤᱱ ᱟᱵᱚ ᱠᱷᱮᱨᱣᱟᱲ ᱦᱚᱯᱚᱱ ᱠᱚᱴᱷᱮᱱ ᱚᱱᱟ ᱞᱟᱹᱭ ᱯᱟᱥᱱᱟᱣ ᱯᱷᱤᱫᱽᱞᱤ ᱫᱚᱨᱠᱟᱨᱚᱜ ᱠᱟᱱᱟ ᱮᱱ ᱮᱱᱟᱝᱜᱮ ᱟᱵᱚᱣᱟᱜ ᱞᱟᱠᱪᱟᱨ ᱪᱮ ᱠᱟᱞᱪᱟᱨ ᱫᱚ ᱵᱟᱧᱪᱟᱜᱼᱟ ᱚᱱᱟ ᱡᱩᱫᱤ ᱟᱵᱚ ᱵᱟᱵᱚ ᱪᱚᱨᱪᱟᱭᱟ ᱤᱱᱟᱹᱠᱷᱟᱱ ᱵᱟᱭ ᱵᱟᱧᱪᱟᱜᱼᱟ ᱟᱹᱜᱤᱞ ᱦᱟᱯᱲᱟᱢ ᱪᱮ ᱦᱟᱲᱟᱢ ᱵᱩᱲᱦᱤ ᱠᱚᱴᱷᱮᱱ ᱜᱮ ᱠᱚᱫᱚ ᱚᱱᱟ ᱠᱚᱫᱚ ᱟᱹᱰᱤ ᱵᱷᱟᱹᱜᱤ ᱱᱟᱯᱟᱭ ᱢᱮᱱᱟᱜᱼᱟ ᱚᱱᱟᱛᱮ ᱤᱧᱫᱩᱧ ᱢᱮᱱᱟ ᱩᱱᱠᱩ ᱴᱷᱮᱱ ᱠᱷᱚᱱ ᱟᱹᱜᱩ ᱠᱟᱛᱮᱫ ᱱᱟᱦᱟᱜ ᱨᱤᱱ ᱠᱚᱲᱟ ᱠᱩᱲᱤ ᱠᱚᱴᱷᱮᱱ ᱜᱤᱫᱽᱨᱟᱹ ᱠᱚᱴᱷᱮᱱ ᱞᱟᱹᱭ ᱥᱚᱫᱚᱨ ᱜᱮ ᱟᱹᱰᱤ ᱱᱟᱯᱟᱭᱟ